ᱟᱵᱚᱣᱟᱜ ᱡᱟᱦᱟᱸ ᱵᱟᱯᱞᱟ ᱨᱮᱱᱟᱜ ᱟᱹᱨᱤ ᱠᱚ ᱢᱮᱱᱟᱜ ᱟᱠᱟᱫᱼᱟ ᱱᱚᱣᱟ ᱵᱟᱯᱞᱟ ᱫᱚ ᱱᱚᱸᱰᱮ ᱟᱵᱚᱣᱟᱜ ᱥᱟᱶᱛᱟᱨᱮ ᱥᱟᱛ ᱨᱚᱠᱚᱢ ᱵᱟᱯᱞᱟ ᱠᱚ ᱞᱟᱹᱭ ᱟᱠᱟᱫᱟ ᱟᱨ ᱥᱟᱛ ᱨᱚᱠᱚᱢ ᱵᱟᱯᱞᱟ ᱢᱩᱫᱽᱨᱮ ᱡᱩᱫᱤᱵᱚᱱ ᱞᱟᱹᱭᱟ ᱛᱟᱦᱚᱞᱮ ᱢᱤᱫᱴᱟᱝ ᱦᱩᱭᱩᱜ ᱠᱟᱱᱟ ᱥᱟᱨ ᱥᱟᱹᱜᱩᱱ ᱵᱟᱯᱞᱟ ᱧᱟᱯᱟᱢ ᱵᱟᱯᱞᱟ ᱠᱚᱸᱰᱮᱞ ᱧᱟᱯᱟᱢ ᱵᱟᱯᱞᱟ ᱟᱪᱪᱷᱟ ᱛᱮᱥᱟᱨ ᱫᱚ ᱱᱚᱣᱟ ᱦᱚᱸ ᱦᱩᱭᱩᱜ ᱠᱟᱱᱟ ᱡᱮ ᱥᱟᱸᱜᱷᱟ ᱵᱟᱯᱞᱟ ᱴᱩᱝᱠᱤ ᱫᱤᱯᱤᱞ ᱵᱟᱯᱞᱟ ᱟᱹᱜᱩ ᱜᱚᱥᱚ ᱵᱟᱯᱞᱟ ᱟᱨ ᱤᱛᱩᱫ ᱥᱤᱸᱫᱩᱨ ᱵᱟᱯᱞᱟ ᱟᱨ ᱴᱩᱝᱠᱤ ᱫᱤᱯᱤᱞ ᱵᱟᱯᱞᱟ ᱛᱚ ᱱᱚᱜᱼᱚ ᱱᱚᱣᱟ ᱥᱟᱛ ᱴᱤ ᱵᱟᱯᱞᱟ ᱢᱩᱫᱽᱨᱮ ᱱᱤᱛᱳᱝ ᱡᱟᱦᱟᱸ ᱧᱮᱞ ᱧᱟᱢᱚᱜ ᱠᱟᱱᱟ ᱚᱱᱟ ᱫᱚ ᱵᱮᱥᱤ ᱦᱩᱭᱩᱜ ᱠᱟᱱ ᱛᱟᱵᱚᱱᱟ ᱧᱟᱯᱟᱢ ᱵᱟᱯᱞᱟ ᱜᱮ ᱛᱚᱵᱮ ᱡᱚᱛᱚ ᱠᱷᱚᱱᱟᱜ ᱥᱚᱨᱮᱥ ᱵᱟᱯᱞᱟ ᱡᱟᱦᱟᱸ ᱵᱚᱱ ᱧᱮᱞᱟ ᱚᱱᱟ ᱫᱚ ᱦᱩᱭᱩᱜ ᱠᱟᱱᱟ ᱟᱵᱚᱣᱟᱜ ᱥᱟᱨ ᱥᱟᱹᱜᱩᱱ ᱵᱟᱯᱞᱟ ᱡᱟᱦᱟᱸ ᱫᱚ ᱟᱭᱚ ᱵᱟᱵᱟ ᱯᱮᱲᱟᱼᱯᱟᱺᱦᱲᱟᱹ ᱥᱟᱱᱟᱢ ᱠᱚ ᱠᱩᱥᱤ ᱵᱟᱥᱤ ᱠᱟᱛᱮ ᱡᱟᱦᱟᱸ ᱵᱟᱯᱞᱟ ᱦᱩᱭᱩᱜ ᱠᱟᱱᱟ ᱚᱱᱟᱜᱮ ᱥᱚᱨᱮᱥ ᱵᱟᱯᱞᱟ ᱢᱮᱱᱛᱮᱵᱚᱱ ᱢᱟᱱᱟᱣᱮᱜᱼᱟ